ᱤᱧᱫᱚ ᱤᱛᱩᱱ ᱟᱥᱲᱟ ᱨᱮᱦᱚᱸ ᱵᱟᱹᱧ ᱟᱸᱡᱚᱢ ᱠᱟᱫᱟ ᱟᱨ ᱡᱟᱦᱟᱸ ᱠᱚᱨᱮᱫ ᱱᱚᱝᱠᱟ ᱩᱱᱟᱹᱜ ᱜᱟᱱ ᱠᱟᱹᱦᱚᱱᱤ ᱜᱟᱞᱢᱟᱨᱟᱣ ᱠᱚᱦᱚᱸ ᱵᱟᱹᱧ ᱟᱸᱡᱚᱢ ᱠᱟᱫᱟ ᱤᱧᱫᱚ ᱱᱚᱝᱠᱟᱧ ᱟᱸᱡᱚᱢ ᱠᱟᱫᱟ ᱥᱮᱫᱟᱭ ᱤᱧᱫᱚ ᱠᱤᱥᱠᱩ ᱨᱟᱯᱟᱡᱽ ᱜᱮ ᱨᱟᱡᱽ ᱢᱮᱱᱛᱮᱧ ᱟᱸᱡᱚᱢ ᱟᱹᱜᱩ ᱟᱠᱟᱫᱟ ᱢᱤᱫ ᱜᱤᱫᱽᱨᱟᱹ ᱠᱷᱚᱱᱟᱜ ᱱᱤᱛ ᱦᱚᱸ ᱚᱱᱟᱜᱤᱧ ᱵᱟᱲᱟᱭᱟ ᱠᱤᱥᱠᱩ ᱨᱟᱯᱟᱡᱽ ᱢᱟᱱᱰᱤ ᱠᱤᱥᱟᱹᱲ ᱩᱱᱠᱩ ᱜᱮ ᱢᱟᱱᱮ ᱠᱚ ᱵᱤᱵᱟᱹᱫ ᱜᱮᱭᱟ ᱩᱱᱠᱩᱣᱟᱜ ᱜᱤᱧ ᱵᱟᱲᱟᱭᱟ ᱟᱨ ᱤᱧᱫᱚ ᱮᱴᱟᱜ ᱠᱤᱪᱷᱩ ᱫᱚ ᱵᱟᱹᱧ ᱤᱫᱤ ᱫᱟᱲᱮᱭᱟᱜᱼᱟ ᱮᱱᱠᱷᱟᱱ ᱫᱚ ᱱᱤᱛ ᱦᱚᱸ ᱚᱱᱟᱜᱮ ᱟᱸᱡᱚᱢᱟᱹᱧ ᱟᱸᱡᱚᱢᱮᱫ ᱜᱤᱭᱟᱹᱧ ᱚᱱᱟ ᱠᱷᱚᱱ ᱮᱴᱟᱜ ᱠᱟᱹᱦᱱᱤ ᱠᱚᱫᱚ ᱟᱹᱣᱨᱤᱧ ᱟᱸᱡᱚᱢ ᱵᱟᱲᱟᱭᱟ ᱟᱨ ᱥᱮᱫᱟᱭ ᱫᱚ ᱟᱵᱚᱣᱟᱜ ᱛᱟᱦᱮᱸ ᱞᱮᱱᱫᱚ ᱜᱷᱟᱹᱴᱣᱟᱹᱞᱤ ᱨᱟᱡᱽ ᱮ ᱛᱟᱦᱮᱸ ᱠᱟᱱᱟ ᱟᱵᱚᱣᱟᱜ ᱨᱟᱡᱽᱫᱷᱟᱹᱱᱤ ᱫᱚ ᱱᱤᱛᱦᱚᱸ ᱢᱮᱱᱟᱜ ᱜᱮᱛᱟ ᱵᱚᱱᱟ ᱟᱨ ᱛᱟᱦᱮᱱ ᱜᱮᱭᱟ ᱚᱱᱟᱫᱚ ᱡᱮ ᱦᱟᱡᱟᱨᱤ ᱵᱟᱜᱽ ᱠᱚ ᱢᱮᱛᱟᱜ ᱚᱸᱰᱮ ᱛᱟᱦᱮᱸ ᱠᱟᱱᱟ ᱟᱫᱚ ᱮᱱᱠᱷᱟᱱ ᱤᱧᱫᱚ ᱩᱱᱟᱹᱜ ᱜᱟᱱᱜᱤᱧ ᱵᱟᱰᱟᱭ ᱠᱟᱫᱟ ᱩᱱᱟᱹᱜ ᱜᱟᱱ ᱜᱤᱧ ᱟᱸᱡᱚᱢ ᱠᱟᱫᱟ ᱠᱟᱹᱦᱱᱤ ᱜᱮ ᱵᱟᱹᱧ ᱫᱤᱥᱟᱹᱭᱮᱫᱟ ᱪᱮᱫ ᱠᱟᱹᱦᱱᱤ ᱡᱤᱧ ᱞᱟᱹᱭᱟ ᱚᱱᱟ ᱵᱟᱵᱚᱫ ᱤᱱᱟᱹᱜ ᱜᱤᱧ ᱵᱟᱲᱟᱭᱟ ᱵᱚᱭᱚᱥ ᱢᱟᱛᱚ ᱰᱷᱮᱨ ᱜᱮᱛᱤᱧ ᱟᱫᱚ ᱚᱱᱟ ᱠᱚ ᱵᱟᱵᱚᱫ ᱟᱵᱚᱣᱟᱜ ᱟᱨᱤᱪᱟᱹᱞᱤ ᱜᱮ ᱵᱟᱹᱱᱩᱜᱼᱟ ᱚᱱᱟᱠᱚ ᱠᱟᱞᱪᱟᱨ ᱜᱮ ᱵᱟᱹᱱᱩᱜᱼᱟ ᱮᱱᱠᱷᱟᱱ ᱱᱚᱜᱼᱚᱭ ᱱᱤᱛᱚᱜ ᱵᱚᱱ ᱠᱟᱞᱪᱟᱨ ᱮᱫᱟ ᱟᱫᱚ ᱱᱤᱛᱚᱜ ᱴᱟᱴᱠᱟ ᱫᱚ ᱚᱠᱟᱨᱮ ᱧᱟᱢᱚᱜᱼᱟ ᱚᱱᱮ ᱡᱮᱢᱚᱱᱤᱧ ᱞᱟᱹᱭ ᱠᱮᱫᱟ ᱟᱵᱚᱣᱟᱜ ᱫᱚ ᱨᱟᱡᱽ ᱫᱚ ᱛᱟᱦᱮᱸ ᱠᱟᱱᱟ ᱜᱷᱟᱹᱴᱭᱟᱹᱞᱤ ᱨᱟᱡᱽ ᱮ ᱛᱟᱦᱮᱸ ᱠᱟᱱᱟ ᱟᱨ ᱨᱟᱡᱽ ᱫᱷᱟᱹᱱᱤ ᱫᱚ ᱱᱤᱛᱚᱜ ᱦᱚᱸ ᱢᱮᱱᱟᱜ ᱜᱮᱭᱟ ᱡᱮ ᱚᱱᱮ ᱦᱟᱡᱟᱨᱤ ᱵᱟᱜᱽ ᱛᱟᱵᱚᱱ ᱤᱱᱟᱹᱜ ᱠᱷᱚᱱ ᱫᱚ ᱤᱧᱫᱚ ᱵᱟᱹᱧ ᱞᱟᱹᱭ ᱠᱮᱭᱟ ᱚᱱᱟᱜᱤᱧ ᱵᱟᱲᱟᱭᱟ